ᱪᱟᱥᱵᱟᱥ ᱠᱟᱹᱢᱤ ᱫᱚ ᱟᱹᱰᱤ ᱢᱟᱱᱮ ᱵᱷᱟᱜᱮ ᱠᱟᱹᱢᱤ ᱠᱟᱱ ᱜᱮᱭᱟ ᱢᱮᱱᱠᱷᱟᱱ ᱤᱧ ᱡᱟᱦᱟᱸ ᱴᱚᱴᱷᱟ ᱨᱮ ᱢᱤᱱᱟᱹᱧᱟ ᱚᱱᱟᱫᱚ ᱵᱩᱨᱩ ᱫᱤᱥᱚᱢ ᱠᱟᱱᱟ ᱟᱨ ᱫᱷᱤᱨᱤ ᱫᱷᱤᱨᱤ ᱫᱷᱤᱨᱤ ᱦᱟᱥᱟ ᱢᱟᱞᱵᱷᱩᱢᱤ ᱮᱞᱟᱠᱟ ᱡᱟᱦᱟᱸ ᱨᱮᱫᱚ ᱥᱮᱨᱚᱠᱚᱢ ᱢᱟᱱᱮ ᱪᱟᱥ ᱵᱟᱝ ᱦᱩᱭᱩᱜ ᱜᱮᱭᱟ ᱡᱟ ᱵᱚᱨᱥᱟ ᱨᱮᱭᱟᱜ ᱫᱟᱜ ᱛᱮᱜᱮᱞᱮ ᱪᱟᱥ ᱠᱮᱫᱟ ᱟᱨ ᱵᱟᱠᱷᱟᱱ ᱫᱚ ᱵᱟᱝ ᱛᱚ ᱥᱮᱨᱚᱠᱚᱢ ᱟᱞᱮ ᱠᱚᱨᱮᱱ ᱡᱟᱦᱟᱸ ᱛᱤᱱᱟᱹᱜ ᱦᱚᱲᱠᱚ ᱢᱮᱱᱟᱜ ᱠᱚᱣᱟ ᱚᱱᱟᱛᱮ ᱚᱱᱟ ᱴᱮᱦᱟᱰ ᱵᱟᱹᱱᱩᱜ ᱠᱚᱣᱟ ᱟᱨᱠᱤ ᱪᱟᱥ ᱵᱟᱥ ᱪᱮᱛᱟᱱ ᱨᱮ ᱠᱟᱹᱢᱤᱭᱟᱠᱚ ᱵᱟᱨᱦᱮ ᱠᱟᱛᱮ ᱟᱹᱥᱩᱞᱚᱜ ᱠᱟᱱᱟ ᱠᱚ ᱚᱱᱠᱟ ᱠᱟᱛᱮᱫᱜᱮ ᱢᱮᱱᱠᱷᱟᱱ ᱡᱟᱦᱟᱸ ᱠᱚᱨᱮ ᱥᱚᱢᱚᱛᱚᱞ ᱮᱞᱟᱠᱟ ᱥᱚᱢᱚᱛᱚᱞ ᱮᱞᱟᱠᱟ ᱥᱮᱪ ᱵᱮᱵᱚᱥᱛᱟ ᱵᱷᱟᱜᱮ ᱢᱮᱱᱟᱜᱼᱟ ᱤᱧ ᱫᱚᱧ ᱢᱮᱱᱟ ᱮᱠᱫᱚᱢ ᱜᱮ ᱪᱟᱥ ᱯᱮ ᱪᱟᱥ ᱫᱚ ᱟᱹᱰᱤᱜᱮ ᱵᱷᱟᱜᱮ ᱠᱟᱹᱢᱤ ᱠᱟᱱᱟ ᱟᱹᱰᱤ ᱵᱷᱟᱜᱮ ᱫᱤᱥ ᱦᱩᱫᱤᱥ ᱠᱟᱱᱟ ᱟᱯᱮ ᱫᱚ ᱪᱟᱥ ᱛᱟᱵᱚᱱ ᱯᱮ ᱡᱚᱢᱤ ᱠᱚ ᱡᱟᱭᱜᱟ ᱠᱚ ᱯᱩᱛᱤᱛ ᱟᱞᱚᱯᱮ ᱫᱚᱦᱚᱭ ᱛᱟᱵᱚᱱᱟ ᱟᱨ ᱥᱚᱵᱽᱡᱤ ᱪᱟᱥ ᱛᱟᱹᱵᱩᱱ ᱯᱮ ᱦᱳᱲᱳ ᱪᱟᱥ ᱛᱟᱹᱵᱩᱱ ᱯᱮ ᱛᱩᱲᱤ ᱛᱤᱞᱢᱤᱧ ᱡᱷᱚᱛᱚ ᱱᱟᱜ ᱪᱟᱥ ᱛᱟᱹᱵᱩᱱ ᱯᱮ ᱢᱤᱥᱥᱚ ᱥᱚᱵᱡᱤ ᱠᱚᱦᱚ ᱪᱟᱥ ᱛᱟᱹᱵᱩᱱ ᱯᱮ ᱠᱤᱱᱛᱩ ᱟᱞᱮ ᱟᱞᱮ ᱡᱟᱦᱟ ᱡᱟᱭᱜᱟ ᱨᱮ ᱢᱮᱱᱟ ᱞᱮᱭᱟ ᱟᱞᱮ ᱡᱟᱦᱟ ᱴᱚᱴᱷᱟ ᱨᱮ ᱢᱮᱱᱟ ᱞᱮᱭᱟ ᱚᱱᱟ ᱫᱚ ᱟᱹᱰᱤ ᱜᱮ ᱟᱸᱡᱷᱟᱴ ᱜᱮᱭᱟ ᱪᱟᱥ ᱫᱚ ᱟᱹᱰᱤ ᱫᱩᱠ ᱵᱮᱯᱟᱨ ᱪᱟᱥ ᱵᱟᱝ ᱦᱳᱭᱳᱜᱼᱟ ᱫᱟᱜ ᱦᱚᱸ ᱵᱟᱭ ᱫᱟᱜᱟᱭ ᱛᱟᱦᱚᱞᱮ ᱡᱚᱠᱷᱚᱱᱮ ᱫᱟᱜ ᱠᱮᱫᱟ ᱦᱳᱭ ᱮᱱᱟ ᱟᱨᱚ ᱵᱟᱭ ᱫᱟᱜ ᱞᱮᱠᱷᱟᱱ ᱚᱱᱟ ᱦᱚᱸ ᱯᱷᱚᱥᱚᱞ ᱱᱚᱥᱴᱚᱭᱮᱱ ᱛᱟᱞᱮᱭᱟ ᱟᱹᱰᱤ ᱠᱚᱥᱴᱚ ᱠᱟᱱ ᱛᱟᱞᱮᱭᱟ ᱟᱨ ᱥᱚᱵᱽᱡᱤ ᱠᱚᱦᱚᱸ ᱡᱚᱫᱤ ᱞᱮ ᱪᱟᱥ ᱠᱮᱭᱟ ᱜᱟᱹᱰᱤᱭᱟᱹ ᱨᱮᱱᱟᱜ ᱫᱟᱜ ᱛᱮᱜᱮ ᱚᱱᱟᱦᱚᱸ ᱵᱚᱨᱥᱟ ᱨᱮᱭᱟᱜ ᱫᱟᱜ ᱛᱮ ᱡᱟᱦᱟᱸ ᱛᱤᱱᱟᱹᱜ ᱜᱟᱹᱰᱤᱭᱟᱹ ᱨᱮ ᱯᱮᱨᱮᱡ ᱮᱱᱟ ᱚᱱᱟ ᱜᱟᱹᱰᱤᱭᱟᱹ ᱨᱮᱱᱟᱜ ᱫᱟᱜ ᱛᱮᱜᱮ ᱞᱮ ᱪᱟᱥ ᱠᱮᱫ ᱠᱷᱟᱱ ᱞᱮ ᱪᱟᱥ ᱠᱮᱫᱟ ᱡᱚᱢ ᱞᱟᱹᱜᱤᱫ ᱟᱨ ᱥᱮᱨᱚᱠᱚᱢ ᱥᱮᱪ ᱵᱮᱵᱚᱥᱛᱟ ᱵᱟᱹᱱᱩᱜ ᱛᱟᱞᱮᱭᱟ ᱟᱞᱮ ᱥᱮᱫ ᱥᱮᱪ ᱵᱮᱵᱚᱥᱛᱟ ᱡᱟᱦᱟᱸ ᱛᱟᱦᱮᱱ ᱜᱮᱭᱟ ᱚᱱᱟ ᱦᱚᱸ ᱵᱟᱹᱱᱩᱜ ᱛᱟᱞᱮᱭᱟ ᱫᱟᱜ ᱦᱚᱸ ᱵᱟᱝ ᱛᱟᱦᱮᱱ ᱜᱮᱭᱟ ᱵᱚᱨᱥᱟ ᱨᱮ ᱦᱩᱫᱤᱭ ᱫᱟᱜ ᱠᱮᱫᱟ ᱡᱟᱦᱟᱸ ᱛᱤᱱᱟᱹᱜ ᱮ ᱫᱟᱜ ᱠᱮᱫᱟ ᱚᱱᱟ ᱫᱟᱜ ᱦᱚᱸ ᱵᱟᱝ ᱛᱤᱜᱩᱱᱟ ᱥᱮᱨᱚᱠᱚᱢ ᱥᱚᱢᱚᱛᱚᱞ ᱮᱞᱟᱠᱟ ᱡᱮᱦᱮᱛᱩ ᱵᱟᱝ ᱠᱟᱱᱟ ᱡᱮᱦᱮᱛᱩ ᱟᱞᱮ ᱫᱚ ᱢᱟᱞᱵᱷᱩᱢᱤ ᱠᱟᱱᱟᱞᱮ ᱯᱟᱦᱟᱲᱤ ᱚᱧᱪᱚᱞ ᱠᱟᱱᱟᱞᱮ ᱚᱱᱟ ᱦᱚᱛᱮᱡᱛᱮ ᱟᱹᱰᱤ ᱜᱮ ᱢᱟᱱᱮ ᱟᱹᱰᱤ ᱟᱸᱡᱷᱟᱴ ᱡᱟᱭᱜᱟ ᱨᱮ ᱢᱮᱱᱟᱜ ᱞᱮᱭᱟ ᱤᱧ ᱫᱚ ᱤᱧᱟᱜ ᱯᱤᱲᱦᱤ ᱫᱚ ᱚᱱᱟᱜᱤᱧ ᱫᱤᱥ ᱦᱩᱫᱤᱥᱤᱧ ᱮᱢᱟ ᱠᱚᱣᱟ ᱡᱮ ᱪᱟᱥ ᱛᱟᱵᱚᱱ ᱯᱮ ᱪᱟᱥ ᱛᱟᱵᱚᱱ ᱯᱮ ᱡᱟᱭᱜᱟ ᱯᱩᱛᱤᱛ ᱟᱞᱚᱯᱮ ᱫᱚᱦᱚᱭ ᱛᱟᱵᱚᱱᱟ ᱪᱟᱥ ᱦᱩᱭᱩᱜ ᱠᱷᱟᱱ ᱪᱟᱥ ᱠᱟᱹᱢᱤ ᱫᱚ ᱵᱷᱟᱟᱜᱮ ᱠᱟᱹᱢᱤ ᱠᱟᱱᱟ ᱪᱮᱫᱟᱜ ᱥᱮ ᱟᱵᱳ ᱥᱟᱱᱛᱟᱲ ᱦᱚᱯᱚᱱ ᱫᱚ ᱥᱮᱫᱟᱭ ᱠᱷᱚᱱ ᱜᱮ ᱪᱟᱥ ᱠᱟᱹᱢᱤ ᱩᱯᱚᱨ ᱴᱮᱦᱟᱴ ᱠᱟᱛᱮ ᱜᱮᱵᱚᱱ ᱵᱟᱧᱪᱟᱣ ᱟᱠᱟᱱᱟ ᱟᱨ ᱪᱟᱥ ᱠᱟᱹᱢᱤ ᱫᱚ ᱵᱷᱟᱜᱮ ᱠᱟᱹᱢᱤ ᱠᱟᱱ ᱜᱮᱭᱟ ᱟᱨ ᱛᱤᱱᱟᱹᱜ ᱫᱤᱱ ᱜᱮ ᱵᱟᱝ ᱟᱢ ᱛᱤᱱᱟᱹᱜ ᱜᱮ ᱵᱟᱝ ᱟᱢ ᱵᱟᱢ ᱪᱟᱥ ᱞᱮᱠᱷᱟᱱ ᱛᱤᱱᱟᱹᱜ ᱮᱢ ᱠᱤᱨᱤᱧ ᱠᱟᱛᱮ ᱮᱢ ᱡᱚᱢ ᱠᱮᱭᱟ ᱟᱨ ᱚᱱᱟᱜᱤᱧ ᱢᱮᱱᱟ ᱡᱟᱦᱟ ᱸᱠᱚᱨᱮ ᱦᱩᱭᱩᱜ ᱠᱟᱱ ᱛᱟᱵᱚᱱᱟ ᱪᱟᱥ ᱠᱚ ᱚᱱᱟ ᱠᱚᱨᱮ ᱫᱚ ᱡᱷᱚᱛᱚ ᱦᱚᱲ ᱜᱮ ᱪᱟᱥ ᱛᱟᱵᱚᱱ ᱯᱮ ᱟᱨ ᱪᱟᱥ ᱠᱟᱹᱢᱤ ᱫᱚ ᱵᱷᱟᱜᱮ ᱠᱟᱱ ᱜᱮᱭᱟ ᱚᱱᱟᱜᱮ